ᱟᱴᱷᱟᱥᱮ ᱡᱟᱱᱩᱣᱟᱨᱤ ᱤᱧᱟᱹᱜ ᱡᱟᱱᱟᱢ ᱢᱟᱦᱟ ᱛᱮᱨᱳᱭ ᱯᱷᱮᱵᱽᱨᱟᱨᱤ ᱫᱷᱟ ᱨᱛᱤ ᱡᱟᱠᱟᱛ ᱨᱮᱰᱤᱭᱳ ᱢᱟᱦᱟ ᱮᱠᱩᱥᱮ ᱯᱷᱮᱵᱽᱨᱟᱨᱤ ᱫᱷᱟ ᱨᱛᱤ ᱡᱟᱠᱟᱛ ᱜᱚᱜᱚ ᱟᱲᱟᱝ ᱢᱟᱦᱟ ᱯᱚᱭᱞᱟ ᱡᱩᱱ ᱫᱷᱟ ᱨᱛᱤ ᱡᱟᱠᱟᱛ ᱛᱚᱣᱟ ᱢᱟᱦᱟ ᱟᱴᱚᱭ ᱡᱩᱱ ᱫᱷᱟ ᱨᱛᱤ ᱡᱟᱠᱟᱛ ᱫᱚᱨᱭᱟ ᱢᱟᱦᱟ